ᱢᱤᱫᱴᱮᱱ ᱵᱷᱟᱹᱜᱤ ᱪᱤᱛᱟᱹᱨ ᱛᱩᱞᱟᱹᱣ ᱞᱟᱹᱜᱤᱫ ᱫᱚ ᱵᱟᱨᱯᱮ ᱨᱚᱠᱚᱢ ᱦᱚᱨᱟ ᱢᱮᱱᱟᱜᱼᱟ ᱡᱟᱦᱟᱸᱞᱮᱠᱟ ᱦᱚᱨᱟ ᱫᱚᱧ ᱢ ᱮᱱᱟ ᱮᱠᱷᱚᱱ ᱰᱤ ᱮᱠᱷᱚᱱᱟᱜ ᱥᱩᱢᱟᱹᱭ ᱦᱤᱥᱟᱹᱵ ᱠᱟᱛᱮᱫ ᱧᱮᱞ ᱞᱮᱞ ᱠᱷᱟᱱ ᱞᱟᱦᱟᱛᱮᱱᱟᱜ ᱥᱩᱢᱟᱹᱭ ᱫᱚ ᱛᱟᱦᱮᱸᱠᱟᱱᱟ ᱚᱱᱟ ᱪᱤᱛᱟᱹᱨ ᱢᱟᱱᱮ ᱪᱤᱛᱟᱹᱨ ᱢᱟᱱᱮ ᱡᱟᱦᱟᱸᱞᱮᱠᱟᱱᱟᱜ ᱢᱤᱫᱴᱟᱝ ᱪᱷᱚᱵᱤᱜᱮ ᱯᱷᱳᱴᱳᱜᱮ ᱦᱩᱭᱞᱮᱱ ᱠᱷᱟᱱᱜᱮ ᱦᱩᱭᱩᱜᱼᱟ ᱮᱠᱷᱚᱱ ᱫᱚ ᱠᱮᱢᱮᱨᱟ ᱚᱱᱩᱡᱟᱭᱤ ᱪᱤᱛᱟᱹᱨ ᱠᱤᱱᱛᱩᱭ ᱞᱟᱹᱭᱟ ᱠᱮᱢᱮᱨᱟ ᱪᱮᱫᱞᱮᱠᱟᱱ ᱠᱮᱢᱮᱨᱟ ᱠᱟᱱᱟ ᱠᱮᱢᱮᱨᱟ ᱨᱮᱭᱟᱜ ᱨᱮᱜᱩᱞᱮᱥᱚᱱ ᱪᱮᱫ ᱠᱮᱢᱮᱨᱟ ᱨᱮᱭᱟᱜ ᱢᱟᱱᱮ ᱮᱢ ᱮᱢ ᱞᱮᱱᱥ ᱪᱮᱫ ᱞᱮᱱᱥ ᱛᱮᱢ ᱛᱩᱞᱟᱹᱣᱮᱫᱟ ᱚᱱᱟ ᱩᱯᱚᱨᱮ ᱱᱤᱨᱵᱷᱚᱨᱟᱭ ᱡᱮ ᱪᱤᱛᱟᱹᱨ ᱨᱮᱭᱟᱜ ᱚᱱᱮ ᱦᱚᱨᱟ ᱥᱮ ᱚᱱᱮ

ᱚᱱᱮ ᱪᱤᱛᱟᱹᱨ ᱪᱮᱫᱞᱮᱠᱟ ᱦᱩᱭ ᱫᱟᱲᱮᱭᱟᱜ ᱟᱨ ᱪᱤᱛᱟᱹᱨ ᱫᱚ ᱥᱩᱫᱩ ᱢᱤᱫᱽᱨᱚᱠᱚᱢ ᱦᱚᱨᱟ ᱫᱚ ᱵᱟᱝ ᱛᱟᱦᱮᱱᱟ ᱪᱤᱛᱟᱹᱨ ᱫᱚ ᱟᱭᱢᱟᱨᱚᱠᱚᱢ ᱦᱚᱨᱟ ᱢᱮᱱᱟᱜᱼᱟ ᱡᱮᱢᱚᱱ ᱠᱤ ᱤᱧᱦᱚᱭᱛᱚ ᱠᱚᱱᱚ ᱡᱤᱱᱤᱥ ᱨᱮᱭᱟᱜ ᱰᱚᱠᱚᱢᱮᱱᱴ ᱤᱧ ᱵᱮᱱᱟᱣᱮᱫᱟ ᱤᱧ ᱵᱟᱥᱮᱡ ᱠᱳᱱᱚ ᱡᱤᱱᱤᱥ ᱨᱮᱭᱟᱜ ᱟᱯᱰᱮᱴᱤᱧ ᱫᱚᱦᱚᱭᱮᱫᱟ ᱢᱟᱱᱮ ᱛᱤᱦᱤᱧ ᱛᱤᱦᱤᱧ ᱪᱮᱫᱞᱮᱠᱟ ᱛᱟᱦᱮᱸᱠᱟᱱᱟ ᱯᱚᱨᱚᱵᱚᱨᱛᱤᱨᱮ ᱪᱮᱫᱞᱮᱠᱟ ᱛᱟᱦᱮᱱᱟ ᱥᱮ ᱯᱚᱨᱚᱵᱚᱨᱛᱤᱨᱮ ᱪᱮᱫᱞᱮᱠᱟ ᱛᱟᱦᱮᱱᱟ ᱚᱱᱟᱠᱚ ᱵᱟᱥᱮᱡ ᱱᱤᱛᱚᱜ ᱠᱞᱤᱯ ᱤᱧ ᱦᱟᱛᱟᱣᱮᱫᱟ ᱯᱚᱨᱚ ᱵᱚᱨᱛᱤᱨᱮ ᱟᱵᱟᱨ ᱚᱱᱟ ᱡᱤᱱᱤᱥᱜᱮ ᱟᱵᱟᱨ ᱡᱩᱫᱟᱹᱛᱮ ᱠᱤᱞᱤᱯᱤᱧ ᱦᱟᱛᱟᱣ ᱦᱚᱜᱚᱱᱟ ᱠᱚ ᱡᱮᱢᱚᱱ ᱰᱚᱠᱚᱢᱮᱱᱴᱟᱨᱤ ᱠᱚ ᱪᱟᱹᱭᱟ ᱚᱱᱠᱟᱱᱟᱜ ᱟᱭᱢᱟᱨᱚᱠᱚᱢ ᱰᱟᱦᱟᱨ ᱢᱮᱱᱟᱜ ᱟ ᱟᱨᱡᱮᱢᱚᱱ ᱛᱤᱦᱤᱧ ᱜᱟᱯᱟ ᱡᱟᱦᱟᱸᱴᱟᱜ ᱧᱮᱞᱚᱜ ᱠᱟᱱᱟ ᱵᱤᱵᱷᱤᱱᱱᱚ ᱵᱷᱤᱰᱭᱳ ᱞᱟᱹᱜᱤᱫ ᱦᱚᱸ ᱟᱭᱢᱟᱨᱚᱠᱚᱢ ᱪᱤᱛᱟᱹᱨ ᱠᱚ ᱫᱚᱦᱚ ᱠᱟᱜ ᱠᱟᱱᱟ ᱟᱨ ᱟᱨ ᱚᱱᱟᱠᱷᱚᱱᱟᱜ ᱥᱚᱵᱪᱮᱭᱮ ᱡᱟᱦᱟᱸ ᱡᱟᱦᱟᱸᱛᱮ ᱱᱤᱭᱟᱹ ᱪᱤᱛᱟᱹᱨ ᱢᱚᱸᱡᱽ ᱧᱮᱞᱚᱜ ᱚᱱᱟᱫᱚ ᱢᱮᱱ ᱦᱩᱭᱩᱜ ᱠᱟᱱᱟ ᱮᱰᱤᱴᱤᱝ ᱢᱟᱱᱮ ᱵᱷᱟᱹᱜᱤ ᱵᱷᱟᱹᱜᱤ ᱥᱚᱯᱴᱭᱟᱨ ᱩᱰᱩᱜ ᱟᱠᱟᱱᱟ ᱚᱱᱟᱨᱮ ᱮᱰᱤᱴᱤᱝ ᱠᱟᱛᱮᱫ ᱚᱱᱟ ᱪᱤᱛᱟᱹᱨ ᱨᱮᱭᱟᱜ ᱞᱩᱠ ᱡᱟᱦᱟᱸᱴᱟᱜ ᱧᱮᱞᱛᱮ ᱟᱨᱚ ᱥᱚᱸᱫᱷᱟᱲ ᱢᱚᱸᱡᱽ ᱧᱮᱞᱚᱜ ᱟᱨᱠᱤ ᱧᱮᱞ ᱢᱚᱱ ᱟᱹᱰᱤ ᱠᱷᱩᱥᱤᱜᱮ ᱵᱩᱡᱷᱟᱹᱜ ᱚᱱᱮᱚᱱᱠᱟ ᱧᱮᱞ ᱞᱟᱹᱜᱤᱫ ᱫᱚ ᱟᱨᱚᱠᱚ ᱡᱟᱹᱥᱛᱤᱭᱟ ᱮᱰᱤᱴᱤᱝ